ᱦᱮᱞᱳ ᱦᱩᱸ ᱦᱮᱸ ᱜᱚᱝᱠᱮ ᱟᱹᱞᱤᱧ ᱨᱟᱱᱤᱜᱚᱧᱡᱽ ᱵᱟᱸᱥᱲᱟ ᱠᱷᱚᱱ ᱯᱟᱨᱵᱚᱛᱤ ᱢᱩᱨᱢᱩᱞᱤᱧ ᱞᱟᱹᱭᱫᱟ ᱦᱩᱸ ᱡᱚᱦᱟᱨ ᱜᱮ ᱢᱮᱱᱫᱟᱞᱤᱧ ᱥᱟᱱᱛᱟᱞᱤ ᱯᱟᱹᱨᱥᱤ ᱠᱚᱫᱚ ᱚᱠᱟ ᱤᱥᱠᱩᱞ ᱨᱮ ᱪᱮᱫᱞᱮᱠᱟ ᱠᱟᱛᱮ ᱪᱮᱫᱞᱮᱠᱟ ᱢᱟᱱᱮ ᱯᱟᱲᱦᱟᱣ ᱠᱚ ᱦᱩᱭᱩᱜ ᱠᱟᱱᱟ ᱚᱱᱟ ᱠᱚ ᱵᱤᱥᱚᱭ ᱱᱤᱭᱮ ᱛᱷᱚᱲᱟ ᱵᱟᱲᱟᱭ ᱟᱹᱰᱤ ᱞᱟᱹᱠᱛᱤ ᱛᱟᱦᱮᱸᱠᱟᱱ ᱛᱟᱹᱞᱤᱧᱟ ᱦᱟᱭ ᱤᱥᱠᱩᱞ ᱦᱩᱸ ᱦᱩᱸ ᱦᱩᱸ ᱚ ᱟᱫᱚ ᱚᱸᱰᱮ ᱫᱚ ᱢᱟᱪᱮᱫ ᱢᱟᱪᱮᱛᱟᱹᱱᱤ ᱠᱚᱫᱚ ᱪᱮᱫᱞᱮᱠᱟ ᱢᱮᱱᱟᱜ ᱠᱚᱣᱟ ᱦᱮᱸ ᱚᱱᱟᱜᱮ ᱢᱟᱱᱮ ᱚᱸᱰᱮ ᱡᱩᱫᱤ ᱜᱤᱫᱽᱨᱟᱹ ᱵᱷᱩᱨᱛᱤ ᱞᱮᱠᱚ ᱠᱷᱟᱱ ᱥᱮᱨᱚᱠᱚᱢ ᱫᱚ ᱠᱚᱱᱳ ᱚᱥᱩᱵᱤᱫᱟ ᱫᱚ ᱵᱟᱝ ᱦᱩᱭᱩᱜᱼᱟ ᱛᱚ ᱯᱟᱲᱦᱟᱣ ᱠᱚᱫᱚ ᱴᱷᱤᱠᱜᱮᱠᱚ ᱜᱟᱱ ᱜᱮᱭᱟ ᱥᱮᱬᱟᱭ ᱜᱮᱭᱟ ᱠᱚ ᱦᱚᱸ ᱚᱱᱟᱜᱮ ᱵᱟᱰᱟᱭ ᱟᱹᱰᱤ ᱞᱟᱹᱠᱛᱤ ᱛᱟᱦᱮᱸ ᱠᱟᱱ ᱛᱟᱹᱞᱤᱧᱟ ᱟᱵᱮᱱ ᱴᱷᱮᱱ ᱠᱷᱚᱱᱞᱤᱧ ᱵᱟᱰᱟᱭ ᱧᱟᱢ ᱠᱮᱫᱟ ᱟᱹᱰᱤ ᱟᱹᱰᱤ ᱥᱟᱨᱦᱟᱣ ᱦᱮᱸ ᱟᱪᱪᱷᱟ ᱦᱩᱸ